ᱠᱷᱮᱞ ᱵᱚᱞᱛᱮ ᱫᱚ ᱤᱧ ᱫᱚ ᱥᱮᱫᱟᱭ ᱠᱟ ᱴᱤᱡ ᱵᱤᱫᱟᱹᱞ ᱟᱹᱰᱤ ᱠᱤᱪᱷᱩᱞᱮ ᱠᱷᱮᱞ ᱟᱠᱟᱫᱟ ᱠᱩᱦᱩ ᱪᱩᱠᱩ ᱪᱟᱞᱟ ᱜᱷᱩᱴᱤ ᱡᱷᱟᱹᱞᱩ ᱡᱷᱟ ᱦᱚᱴᱟᱜ ᱰᱟᱝ ᱯᱤᱴᱩ ᱠᱤᱱᱛᱩ ᱱᱤᱛᱳᱜ ᱱᱤᱛᱳᱜ ᱚᱱᱟ ᱫᱚ ᱢᱟᱨᱟᱝ ᱦᱩᱭᱮᱱᱟ ᱢᱟᱨᱟᱝ ᱮᱱᱟᱹᱧ ᱟᱫᱚ ᱱᱤᱛ ᱫᱚ ᱚᱱᱟ ᱠᱷᱮᱞ ᱠᱚᱫᱚ ᱠᱷᱮᱞ ᱵᱟᱝ ᱦᱩᱭᱩᱜ ᱜᱮᱭᱟ ᱡᱟ ᱥᱛᱤ ᱫᱚ ᱢᱮᱱᱠᱷᱟᱱ ᱱᱤᱛ ᱦᱚᱸ ᱯᱷᱩᱴᱵᱚᱞ ᱫᱩᱧ ᱠᱷᱮᱞᱳᱜ ᱜᱮᱭᱟ ᱯᱷᱩᱴᱵᱚᱞ ᱠᱷᱮᱞ ᱫᱚ ᱦᱩᱭᱩᱜ ᱜᱮᱭᱟ ᱵᱷᱟ ᱜᱮ ᱜᱮᱧ ᱟᱹᱭᱠᱟᱹᱣ ᱜᱮᱭᱟ ᱯᱷᱩᱴᱵᱚᱞ ᱠᱷᱮᱞ ᱠᱟᱛᱮ ᱠᱚᱦᱚᱸ ᱢᱮᱱᱟᱜ ᱠᱚᱛᱤᱧᱟᱹ ᱟᱨ ᱵᱷᱟᱹᱜᱮ ᱜᱮ ᱵᱩᱡᱩᱜᱼᱟ ᱠᱷᱮᱞ ᱟᱨ ᱚᱱᱟ ᱥᱟᱶ ᱥᱟᱶᱛᱮ ᱤᱧ ᱠᱤᱨᱠᱮᱴ ᱠᱚᱦᱚᱹᱧ ᱠᱩᱥᱤᱭᱟᱜᱼᱟ ᱠᱤᱨᱠᱮᱴ ᱠᱷᱮᱞ ᱫᱚ ᱵᱟᱹᱧ ᱵᱟᱲᱟᱭᱟ ᱢᱮᱱᱠᱷᱟᱱ ᱠᱠᱤᱨᱠᱮᱴ ᱠᱷᱮᱞ ᱧᱮᱞ ᱫᱚ ᱠᱩᱥᱤᱭᱟᱜ ᱜᱮᱭᱟᱹᱧ ᱵᱷᱟ ᱜᱮ ᱜᱤᱧ ᱵᱩᱡᱽ ᱜᱮᱭᱟ ᱟᱨ ᱢᱟᱲᱟᱝ ᱢᱟᱲᱟᱝ ᱫᱚ ᱵᱟᱹᱧ ᱵᱩᱡᱮᱫ ᱛᱟᱦᱮᱱᱟ ᱚᱱᱟ ᱠᱷᱮᱞ ᱟᱫᱚ ᱧᱮᱞ ᱧᱮᱞ ᱛᱮ ᱧᱮᱞ ᱧᱮᱞ ᱛᱮ ᱥᱮᱬ ᱟ ᱟᱠᱟᱫᱟᱹᱧ ᱡᱷᱚᱛᱚ ᱜᱮᱠᱤᱨᱠᱮᱴ ᱨᱮᱭᱟᱜ ᱦᱚᱸ ᱟᱨ ᱯᱷᱩᱴᱵᱚᱞ ᱠᱷᱮᱞ ᱫᱩᱧ ᱵᱟᱲᱟᱭ ᱜᱮᱭᱟ ᱟᱨ ᱠᱩᱥᱤᱭᱟᱜ ᱜᱮᱭᱟᱹᱧ ᱟᱨ ᱧᱮᱞ ᱦᱚᱸ ᱥᱟᱱᱟᱹᱧ ᱜᱮᱭᱟ ᱟᱛᱳ ᱴᱚᱞᱟ ᱠᱚᱨᱮ ᱡᱩᱫᱤ ᱠᱤᱨᱠᱮᱴ ᱢᱮᱪ ᱠᱚ ᱦᱩᱭᱩᱜ ᱛᱟᱞᱮᱭᱟ ᱚᱸᱰᱮ ᱦᱚᱹᱧ ᱪᱟᱞᱟᱜ ᱜᱮᱭᱟ ᱟᱨ ᱯᱷᱩᱴᱵᱚᱞ ᱢᱮᱪ ᱠᱚ ᱦᱩᱭᱩᱜ ᱜᱮᱭᱟ ᱚᱸᱰᱮ ᱦᱚᱸ ᱡᱩᱫᱤ ᱥᱳᱢᱚᱭ ᱚᱱᱠᱟ ᱚᱠᱛᱚ ᱡᱩᱫᱤ ᱯᱷᱟᱠᱟᱹᱧ ᱛᱟᱦᱮᱱᱟ ᱪᱟᱞᱟᱜ ᱟᱹᱧ ᱟᱹᱰᱤ ᱨᱟᱹᱥᱠᱟᱹ ᱜᱮᱧ ᱟᱹᱭᱠᱟᱹᱣ ᱜᱮᱭᱟ ᱢᱟᱱᱮ ᱟᱹᱰᱤ ᱨᱟᱹᱥᱠᱟᱹ ᱵᱮᱯᱟᱨ ᱚᱱᱮ ᱚᱱᱠᱟ